ᱟᱞᱮ ᱫᱚ ᱟᱹᱛᱩ ᱨᱮᱱ ᱰᱟᱠᱴᱚᱨ ᱢᱮᱱᱟᱭᱟ ᱰᱟᱠᱴᱚᱨ ᱢᱚᱡᱽ ᱜᱮ ᱨᱟᱱᱮ ᱮᱢ ᱵᱟᱲᱟᱣ ᱠᱚᱣᱟ ᱥᱮ ᱨᱩᱣᱟᱹ ᱦᱟᱹᱥᱩ ᱠᱚ ᱧᱟᱢ ᱞᱮᱢᱠᱷᱟᱱ ᱞᱟᱡ ᱦᱟᱹᱥᱩ ᱠᱚ ᱥᱮ ᱴᱟᱺᱰᱤᱛᱮ ᱞᱟᱹᱜᱤᱫ ᱥᱮ ᱵᱚᱦᱚᱜ ᱦᱟᱹᱥᱩ ᱠᱚ ᱮᱢ ᱪᱟᱞᱟᱜᱼᱟ ᱥᱮ ᱤᱧ ᱜᱮ ᱧᱟᱢ ᱞᱮᱱᱠᱷᱟᱱ ᱨᱩᱣᱟᱹ ᱦᱟᱹᱥᱩ ᱵᱚᱦᱚᱜ ᱦᱟᱹᱥᱩ ᱪᱟᱞᱟᱜᱼᱟᱹᱧ ᱰᱟᱠᱴᱚᱨ ᱴᱷᱮᱱ ᱟᱹᱛᱩ ᱰᱟᱠ ᱟᱞᱮ ᱨᱮᱱ ᱟᱹᱛᱩ ᱨᱮᱱ ᱰᱟᱠᱴᱚᱨ ᱢᱮᱱᱟᱭᱟ ᱨᱟᱱ ᱤᱧ ᱟᱹᱜᱩᱭᱟ ᱟᱹᱜᱩ ᱠᱟᱛᱮᱫ ᱡᱚᱢ ᱵᱟᱲᱟ ᱠᱮᱫᱟ ᱡᱚᱢ ᱠᱟᱛᱮᱫ ᱢᱚᱡᱽ ᱜᱮ ᱥᱮ ᱵᱮᱹᱥ ᱜᱮ ᱡᱚᱢ ᱠᱟᱛᱮᱫ ᱢᱚᱡᱽ ᱜᱮ ᱵᱟᱨ ᱫᱤᱱ ᱵᱟᱫᱽ ᱠᱷᱟᱱ ᱥᱮ ᱢᱤᱫ ᱫᱤᱱ ᱵᱟᱫᱽ ᱠᱷᱟᱱ ᱢᱚᱡᱽ ᱜᱤᱧ ᱟᱹᱭᱠᱟᱹᱣᱟ ᱵᱮᱹᱥ ᱠᱟᱛᱮᱫ ᱛᱟᱭᱚᱢᱛᱮ ᱫᱟᱲᱟᱵᱟᱲᱟᱭᱟ ᱦᱟᱱᱛᱮ ᱱᱟᱛᱮ ᱢᱚᱡᱽ ᱜᱤᱧ ᱱᱟᱹᱭᱠᱟᱹᱣᱟ ᱥᱮ ᱫᱟᱠᱟ ᱠᱚ ᱡᱚᱢ ᱫᱟᱲᱮᱭᱟᱜᱼᱟ ᱥᱮ ᱫᱟᱜ ᱢᱟᱹᱰᱤ ᱥᱮ ᱮᱢᱟᱱ ᱩᱛᱩ ᱠᱚᱧ ᱡᱚᱢ ᱫᱟᱲᱮᱭᱟᱜᱼᱟ